ᱵᱟᱹᱭ ᱟᱢ ᱫᱚᱢ ᱥᱮᱞᱮᱫ ᱟᱠᱟᱱ ᱜᱮᱭᱟ ᱚᱲᱟᱜ ᱨᱮ ᱛᱟᱦᱮᱸ ᱠᱟᱛᱮᱫ ᱫᱚ ᱵᱟᱝ ᱦᱩᱭᱩᱜᱼᱟ ᱰᱟᱦᱟᱨ ᱨᱮ ᱦᱚᱸ ᱚᱰᱳᱜᱚᱜ ᱦᱩᱭᱩᱜᱼᱟ ᱰᱟᱦᱟᱨ ᱨᱮᱫᱚ ᱟᱭᱢᱟ ᱞᱮᱠᱟᱱ ᱦᱚᱭ ᱦᱟᱣᱟ ᱟᱨ ᱥᱮ ᱡᱷᱟᱹᱞ ᱦᱚᱸ ᱫᱟᱹᱲ ᱫᱟᱲᱮᱭᱟᱜᱼᱟ ᱟᱨ ᱚᱲᱟᱜ ᱨᱮᱫᱚ ᱥᱚ ᱤᱭᱟᱹ ᱜᱮ ᱵᱟᱝ ᱧᱟᱢᱚᱜᱼᱟ ᱫᱟᱹᱲ ᱨᱮᱭᱟᱜ ᱡᱟᱭᱜᱟ ᱜᱮ ᱵᱟᱝ ᱧᱟᱢᱚᱜᱼᱟ ᱵᱮᱭᱟᱢ ᱞᱟᱹᱜᱤᱫᱛᱮ ᱚᱱᱟᱛᱮ ᱥᱚᱲᱚᱠ ᱰᱟᱦᱟᱨ ᱨᱮᱜᱮ ᱦᱩᱭᱩᱜ ᱡᱟᱹᱨᱩᱲ ᱠᱟᱱᱟ ᱵᱮᱭᱟᱢ ᱞᱟᱹᱜᱤᱫᱛᱮ ᱟᱨ ᱪᱮᱫᱟᱜ ᱥᱮ ᱚᱱᱟ ᱫᱚ ᱡᱷᱟᱹᱞ ᱥᱟᱹᱜᱤᱧ ᱫᱚᱱ ᱵᱟᱲᱟᱭ ᱨᱮ ᱦᱚᱸ ᱢᱚᱡᱽ ᱜᱮ ᱥᱮ ᱫᱟᱹᱲ ᱵᱟᱲᱟᱭ ᱨᱮ ᱦᱚᱸ ᱛᱤᱱᱟᱹᱜ ᱡᱷᱟᱹᱞ ᱪᱚᱢ ᱫᱟᱹᱲ ᱠᱮᱫᱟ ᱚᱱᱟ ᱞᱮᱠᱟᱛᱮ ᱥᱚᱲᱚᱠ ᱰᱟᱦᱟᱨ ᱨᱮᱫᱚ ᱟᱹᱰᱤ ᱜᱮ ᱢᱚᱡᱟ ᱚᱲᱟᱜ ᱨᱮ ᱛᱟᱦᱮᱸ ᱠᱟᱛᱮᱫ ᱫᱚ ᱵᱟᱝ ᱦᱩᱭᱩᱜᱼᱟ ᱵᱮᱭᱟᱢ ᱫᱚ ᱵᱮᱭᱟᱢ ᱫᱚ ᱦᱩᱭᱩᱜᱼᱟ ᱰᱟᱦᱟᱨᱮ ᱚᱰᱳᱝ ᱠᱟᱛᱮᱫ ᱜᱮ ᱟᱹᱰᱤ ᱡᱷᱟᱹᱞ ᱫᱟᱹᱲᱢᱮ ᱦᱟᱱᱛᱮ ᱱᱟᱛᱮ